ᱦᱮᱞᱳ ᱦᱳᱭ ᱟᱹᱵᱤᱱ ᱡᱟᱦᱟᱸ ᱞᱮᱠᱟᱱᱟᱜ ᱪᱩᱲᱤ ᱵᱮᱱ ᱦᱟᱛᱟᱣᱟ ᱚᱱᱠᱟ ᱜᱮ ᱫᱟᱢ ᱠᱚᱢ ᱨᱮᱱᱟᱜ ᱠᱷᱟᱱ ᱠᱚᱢ ᱨᱮᱱᱟᱜ ᱟᱨ ᱟᱹᱵᱤᱱ ᱡᱟᱫᱟ ᱫᱟᱹᱢᱤ ᱵᱤᱱ ᱠᱷᱚᱡᱚᱜᱼᱟ ᱤᱱᱟᱹᱠᱷᱟᱱ ᱫᱟᱢ ᱨᱮᱱᱟᱜ ᱦᱚᱸ ᱚᱱᱠᱟ ᱜᱮ ᱫᱟᱢ ᱦᱚᱸ ᱚᱱᱠᱟᱜᱮ ᱛᱟᱦᱮᱱᱟ ᱦᱮᱸ ᱢᱮᱱᱟᱜᱼᱟ ᱡᱚᱛᱚ ᱨᱚᱠᱚᱢᱟᱟᱜ ᱜᱮ ᱟᱹᱵᱤᱱ ᱦᱤᱡᱩᱜ ᱵᱤᱱ ᱧᱮᱞ ᱵᱤᱱ ᱦᱟᱛᱟᱣ ᱵᱤᱱ ᱟᱲᱟᱭ ᱥᱚ ᱰᱮᱲ ᱥᱚ ᱧᱟᱢᱚᱜᱼᱟ ᱟᱜᱚᱨ ᱟᱹᱵᱤᱱ ᱯᱟᱸᱪ ᱪᱷᱚᱭ ᱦᱟᱡᱟᱨ ᱨᱮᱱᱟᱜ ᱰᱤᱥᱠᱟᱣᱩᱱᱴ ᱵᱤᱱ ᱦᱟᱛᱟᱣᱟ ᱟᱫᱚ ᱚᱱᱟ ᱠᱷᱚᱱ ᱪᱟᱯ ᱯᱟᱲᱟᱜᱼᱟ ᱡᱮᱭᱥᱮ ᱟᱹᱵᱤᱱ ᱫᱩ ᱦᱟᱡᱟᱨ ᱨᱮᱱᱟᱜ ᱠᱚ ᱦᱟᱛᱟᱣᱟ ᱮᱱᱠᱷᱟᱱ ᱯᱚᱱᱨᱚ ᱥᱚ ᱧᱟᱢᱚᱜᱼᱟ ᱦᱚᱸ ᱟᱨ ᱦᱚᱸ ᱡᱟᱦᱟᱸ ᱛᱤᱱᱟᱹᱜ ᱡᱟᱹᱥᱛᱤ ᱡᱟᱦᱟᱸ ᱛᱤᱱᱟᱹᱜ ᱫᱟᱢ ᱨᱮᱱᱟᱜ ᱵᱮᱱ ᱦᱟᱛᱟᱣᱟ ᱚᱱᱟ ᱠᱷᱚᱱ ᱰᱤᱥᱠᱟᱣᱩᱱᱴ ᱧᱟᱢᱚᱜᱼᱟ ᱩᱱᱟᱹᱜ ᱠᱚᱢ ᱦᱮᱸ ᱦᱳᱭ ᱴᱷᱤᱠ ᱜᱮᱭᱟ ᱛᱚᱵᱮ ᱦᱤᱡᱩᱜ ᱵᱤᱱ